ᱟᱞᱮ ᱴᱚᱴᱷᱟ ᱨᱮ ᱧᱮᱞ ᱞᱮᱠᱷᱟᱱ ᱟᱞᱮ ᱨᱮ ᱴᱷᱮᱡ ᱫᱚ ᱵᱟᱨ ᱦᱚᱲ ᱰᱟᱠᱴᱟᱨ ᱢᱮᱱᱟᱜ ᱠᱤᱱᱟᱹ ᱢᱤᱫᱴᱟᱝ ᱫᱚ ᱰᱚᱠᱴᱚᱨ ᱢᱮᱱᱟᱭᱟ ᱟᱨ ᱢᱤᱫᱴᱟᱝ ᱫᱚ ᱱᱟᱨᱥ ᱢᱮᱱᱟᱭᱟ ᱟᱨ ᱟᱥᱲᱟ ᱠᱚᱨᱮ ᱟᱞᱮ ᱴᱷᱮᱱ ᱫᱚ ᱱᱚᱝᱠᱟ ᱵᱷᱟᱜᱮ ᱠᱚ ᱥᱮᱬᱟᱣ ᱟᱠᱚᱣᱟ ᱟᱨ ᱟᱥᱲᱟ ᱨᱮᱠᱚ ᱥᱮᱬᱟᱣ ᱟᱠᱚᱣᱟ ᱛᱤ ᱥᱟᱹᱵᱩᱱ ᱥᱟᱯᱷᱟᱜ ᱛᱤᱻ ᱫᱟᱠᱟ ᱡᱚᱢ ᱢᱟᱬᱟᱝ ᱛᱤ ᱥᱟᱹᱵᱩᱱ ᱥᱟᱯᱷᱟᱜ ᱚᱱᱟ ᱛᱟᱭᱚᱢ ᱫᱟᱹᱛᱟᱹᱱᱤ ᱦᱩᱭᱩᱜᱼᱟ ᱵᱨᱟᱥ ᱛᱮ ᱦᱮᱸ ᱟᱨ ᱢᱮᱰᱤᱠᱮᱞ ᱥᱮ ᱱᱟᱨᱥᱤᱝ ᱯᱟᱹᱴᱷᱩᱭᱟᱹ ᱠᱚ ᱞᱟᱹᱜᱤᱫ ᱛᱮᱫᱚ ᱯᱟᱲᱦᱟᱜ ᱫᱚ ᱚᱱᱠᱟ ᱟᱥᱲᱟ ᱫᱚ ᱢᱮᱱᱟᱜ ᱜᱮᱭᱟ ᱟᱞᱮ ᱥᱩᱨ ᱨᱮᱜᱮ ᱚᱱᱟᱛᱮ ᱯᱟᱹᱴᱷᱩᱭᱟᱹ ᱠᱚ ᱫᱚ ᱟᱹᱰᱤ ᱠᱚ ᱞᱟᱦᱟᱜ ᱠᱟᱱ ᱛᱟᱞᱮᱭᱟ